ᱟᱵᱚ ᱥᱟᱱᱛᱟᱞᱤ ᱯᱟᱹᱨᱥᱤ ᱫᱚ ᱟᱹᱰᱤ ᱢᱚᱡᱽᱤᱧ ᱵᱩᱡᱷᱟᱹᱣᱟ ᱪᱮᱫᱟᱜ ᱡᱮ ᱟᱹᱵᱚᱣᱟᱜ ᱥᱟᱱᱛᱟᱞᱤ ᱯᱟᱹᱨᱥᱤ ᱨᱮᱭᱟᱜ ᱟᱹᱲᱟᱹ ᱟᱭᱢᱟ ᱟᱭᱢᱟ ᱢᱟᱱᱮ ᱦᱩᱭᱩᱜ ᱠᱟᱱᱟ ᱢᱤᱫᱴᱮᱡ ᱟᱹᱲᱟᱹ ᱨᱮᱱᱟᱭ ᱟᱭᱢᱟ ᱰᱷᱮᱨ ᱢᱟᱱᱮ ᱦᱩᱭᱩᱜ ᱠᱟᱱᱟ ᱪᱮᱫᱞᱮᱠᱟ ᱦᱩᱭᱩᱜ ᱠᱟᱱᱟ ᱟᱵᱚᱵᱚᱱ ᱨᱚᱲᱟ ᱡᱮ ᱦᱚᱲᱮ ᱫᱩᱲᱩᱵᱽ ᱟᱠᱟᱱᱟ ᱚᱱᱠᱟᱜᱮ ᱫᱤᱠᱩᱫᱚ ᱡᱚᱛᱚᱜᱮ ᱫᱩᱲᱩᱵᱽ ᱠᱚ ᱢᱮᱛᱟᱜᱼᱟ ᱮ ᱡᱮᱢᱚᱱ ᱵᱚᱥᱮ ᱟᱪᱷᱮ ᱵᱚᱥᱮ ᱟᱪᱷᱮ ᱜᱳᱨᱩ ᱵᱚᱥᱮ ᱟᱪᱷᱮ ᱦᱮᱱ ᱵᱚᱥᱮ ᱟᱪᱷᱮ ᱡᱚᱛᱚᱜᱮ ᱫᱩᱲᱩᱵᱽ ᱵᱚᱥᱟᱠᱚ ᱢᱮᱛᱟᱼᱟ ᱟᱨ ᱟᱵᱚᱫᱚ ᱚᱱᱟᱫᱚ ᱵᱟᱵᱚᱱ ᱢᱮᱛᱟᱜᱼᱟ ᱡᱮᱢᱚᱱᱵᱚᱱ ᱢᱮᱱᱟ ᱢᱤᱫᱴᱮᱱ ᱦᱚᱲᱮ ᱫᱩᱲᱩᱵᱽ ᱟᱠᱟᱱᱟ ᱚᱱᱠᱟᱜᱮ ᱢᱮᱨᱚᱢᱮ ᱵᱩᱨᱩᱢ ᱟᱠᱟᱱᱟ ᱜᱟᱹᱭᱮ ᱵᱩᱨᱩᱢ ᱟᱠᱟᱱᱟ ᱚᱱᱠᱟᱜᱮ ᱪᱮᱬᱮᱭ ᱛᱟᱦᱮᱸᱞᱮᱱ ᱠᱷᱟᱡ ᱩᱱᱤᱫᱚᱭ ᱫᱩᱲᱩᱵᱽ ᱫᱚ ᱵᱟᱵᱚᱱ ᱢᱮᱛᱟᱭᱟ ᱩᱱᱤ ᱫᱚᱵᱚᱱ ᱢᱮᱟᱣᱟᱼᱟ ᱚᱱᱟᱫᱚ ᱪᱮᱬᱮᱭ ᱢᱮᱭᱟᱭ ᱠᱷᱟᱡ ᱢᱤᱫᱴᱮᱡ ᱰᱟᱹᱨ ᱨᱮ ᱩᱱᱤᱫᱚᱱ ᱢᱮᱱᱟ ᱡᱮ ᱪᱮᱬᱮᱭ ᱟᱵ ᱟᱠᱟᱱᱟ ᱚᱱᱠᱟᱜᱮ ᱟᱵᱚᱣᱟᱜ ᱟᱭᱢᱟ ᱞᱮᱠᱟᱱ ᱟᱹᱲᱟᱹᱨᱮ ᱟᱭᱢᱟ ᱟᱭᱢᱟ ᱵᱷᱮᱜᱟᱨ ᱵᱷᱮᱜᱟᱨ ᱢᱟᱱᱮ ᱢᱮᱱᱟᱜᱼᱟ ᱵᱷᱮᱜᱟᱨ ᱵᱷᱮᱜᱟᱨᱫᱚ ᱟᱭᱢᱟ ᱰᱷᱮᱨ ᱢᱟᱱᱮ ᱢᱮᱱᱟᱜᱼᱟ ᱡᱮᱢᱚᱱ ᱦᱩᱭᱩᱜ ᱠᱟᱱᱟ ᱡᱟᱦᱟᱸᱭᱮ ᱫᱟᱞᱫᱮ ᱠᱟᱱᱟ ᱟᱚᱱᱟᱜᱮ ᱟᱵᱚ ᱫᱚᱵᱚᱱ ᱟᱭᱢᱟ ᱰᱷᱮᱨᱵᱚᱱ ᱢᱮᱱ ᱫᱟᱲᱮᱭᱟᱜᱼᱟ ᱫᱟᱞᱮ ᱠᱟᱱᱟᱭ ᱥᱮ ᱠᱩᱦᱟᱹᱣᱫᱮ ᱠᱟᱱᱟ ᱥᱮ ᱪᱮᱴᱟᱜᱫᱮ ᱠᱟᱱᱟ ᱥᱮ ᱛᱷᱟᱯᱟᱭᱫᱮ ᱠᱟᱱᱟ ᱚᱱᱠᱟ ᱟᱭᱢᱟ ᱰᱷᱮᱨᱵᱚᱱ ᱢᱮᱱ ᱫᱟᱲᱮᱜᱼᱟ ᱫᱤᱠᱩᱫᱚ ᱢᱤᱫᱴᱮᱱ ᱜᱮᱠᱚ ᱢᱮᱱ ᱫᱟᱲᱮᱭᱟᱜᱼᱟ ᱚᱱᱠᱟᱜᱮ ᱟᱭᱢᱟ ᱟᱨᱦᱚᱸᱵᱚᱱ ᱢᱮᱱ ᱫᱟᱲᱤᱼᱟ ᱡᱮᱢᱚᱱ ᱦᱩᱭᱩᱜ ᱠᱟᱱᱟ ᱡᱚᱢ ᱟᱵᱚᱼᱫᱚᱵᱚᱱ ᱢᱮᱱᱫᱟ ᱡᱚᱢ ᱫᱟᱠᱟᱧ ᱡᱚᱢᱫᱟ ᱥᱮ ᱤᱭᱟᱹ ᱩᱱᱤᱫᱚᱭ ᱪᱟᱴᱚᱜᱫᱟ ᱩᱱᱤᱫᱚᱭ ᱥᱤᱲᱩᱵᱫᱟ ᱩᱱᱤᱫᱚᱭ ᱞᱟᱯᱮᱫᱫᱟ ᱚᱱᱠᱟ ᱟᱭᱢᱟ ᱰᱷᱮᱨ ᱢᱟᱱᱮ ᱦᱮᱱᱟᱜ ᱛᱟᱵᱚᱱᱟ ᱫᱤᱠᱩᱫᱚ ᱢᱤᱫᱴᱮᱱᱜᱤ ᱢᱟᱱᱮ ᱠᱚ ᱞᱟᱹᱭᱫᱟ ᱚᱱᱟ ᱤᱭᱟᱹᱛᱮᱜᱮ ᱟᱹᱵᱚᱣᱟᱜ ᱯᱟᱹᱨᱥᱤ ᱫᱚ ᱥᱟᱱᱛᱟᱞᱤ ᱯᱟᱹᱨᱥᱤᱫᱚ ᱟᱹᱰᱤ ᱢᱚᱡᱽᱼᱤᱧ ᱵᱩᱡᱷᱟᱹᱣᱟ ᱟᱹᱰᱤ ᱨᱟᱹᱥᱠᱟᱹᱣᱟᱱᱬᱤᱧ ᱵᱩᱡᱷᱟᱹᱣᱟ